ᱟᱢ ᱥᱩᱪᱤᱛᱨᱟ ᱢᱟᱹᱭ ᱮᱢ ᱞᱟᱹᱭ ᱮᱫᱟ ᱤᱧ ᱢᱮᱱᱮᱫ ᱛᱟᱸᱦᱮᱱᱤᱧ ᱟᱯᱮ ᱫᱚ ᱠᱷᱮᱞ ᱜᱮ ᱛᱟᱸᱦᱮᱫ ᱜᱮ ᱥᱮ ᱵᱚᱞ ᱟᱫᱚ ᱱᱮᱛᱟᱨ ᱫᱚᱯᱮ ᱠᱷᱮᱞ ᱮᱫᱟᱥᱮ ᱵᱟᱝ ᱟᱨ ᱵᱟᱠᱤ ᱠᱚᱫᱚ ᱟᱪᱪᱷᱟ ᱤᱧ ᱚᱱᱟᱜᱤᱧ ᱢᱮᱱᱮᱫ ᱛᱟᱸᱦᱮᱱᱟ ᱡᱮ ᱱᱤᱭᱟᱹ ᱫᱚ ᱚᱠᱴᱳᱵᱚᱨ ᱢᱟᱥ ᱪᱟᱞᱟᱜ ᱠᱟᱱᱟ ᱱᱚᱵᱷᱮᱢᱵᱚᱨ ᱨᱮᱱᱟᱜ ᱫᱚᱥ ᱛᱟᱨᱤᱠᱷᱨᱮ ᱠᱷᱮᱞᱟ ᱢᱤᱫᱴᱮᱱ ᱛᱟᱸᱦᱮ ᱠᱟᱱ ᱟᱫᱚ ᱠᱷᱮᱞᱤᱧ ᱞᱟᱹᱭᱮᱫ ᱛᱟᱸᱦᱮᱱᱟ ᱛᱟᱦᱞᱮ ᱪᱮᱫ ᱟᱢᱨᱮᱱ ᱜᱟᱛᱮ ᱠᱚᱢ ᱵᱟᱲᱟᱭ ᱦᱚᱪᱚ ᱠᱚᱣᱟ ᱯᱷᱳᱱ ᱠᱟᱛᱮᱫ ᱠᱳᱪᱤᱝ ᱫᱚ ᱥᱚᱯᱛᱟᱦᱚᱨᱮ ᱯᱮ ᱫᱤᱱ ᱜᱟᱱ ᱠᱳᱪᱤᱝ ᱠᱚᱜᱮᱭᱟᱹᱧ ᱟᱫᱚ ᱥᱚᱢᱚᱭ ᱧᱮᱞᱯᱮ ᱡᱚᱫᱤ ᱯᱮ ᱞᱟᱹᱭ ᱠᱷᱟᱱ ᱫᱚ ᱯᱷᱳᱱ ᱢᱟᱦᱟ ᱜᱟᱱ ᱦᱚᱸ ᱦᱩᱭ ᱫᱟᱲᱮᱭᱟᱜᱼᱟ ᱦᱮᱸ ᱟᱨ ᱯᱩᱨᱱᱤᱢᱟ ᱢᱟᱹᱭ ᱱᱮᱛᱟᱨ ᱫᱚ ᱠᱷᱮᱞ ᱮᱫᱟᱭ ᱥᱮ ᱵᱟᱝ ᱦᱮᱸ ᱞᱟᱹᱭᱮᱫ ᱛᱟᱸᱦᱮᱫ ᱤᱧ ᱦᱮᱸ ᱛᱟᱦᱞᱮ ᱯᱷᱳᱱ ᱠᱟᱛᱮᱜ ᱵᱟᱰᱟᱭ ᱦᱚᱪᱚ ᱞᱮᱢ ᱟᱨ ᱵᱟᱠᱤ ᱠᱚᱦᱚᱸ ᱡᱟᱸᱦᱟᱭ ᱠᱚ ᱢᱮᱱᱟᱜ ᱠᱚᱣᱟ ᱢᱟᱹᱭ ᱛᱟᱠᱚ ᱩᱱᱠᱩ ᱦᱚᱢ ᱞᱟᱹᱭ ᱠᱚᱣᱟ ᱡᱮ ᱱᱚᱝᱠᱟ ᱠᱷᱮᱞ ᱪᱟᱞᱟᱜ ᱟᱵᱚᱱ ᱟᱨ ᱛᱮᱦᱮᱧ ᱫᱚ ᱥᱚᱱᱤᱵᱟᱨ ᱛᱚ ᱥᱳᱢᱵᱟᱨ ᱠᱷᱚᱱᱜᱮ ᱦᱩᱭ ᱦᱚᱪᱚᱱᱤᱪ ᱦᱮᱸ ᱵᱚᱞᱠᱚ ᱡᱟᱹᱨᱥᱤ ᱠᱚ ᱟᱨ ᱠᱷᱟᱱ ᱡᱚᱛᱚᱜᱮ ᱮᱢᱟ ᱯᱤᱭᱟᱹᱧ ᱦᱮᱸ ᱴᱷᱤᱠ ᱜᱮᱭᱟ ᱢᱟ ᱟᱢᱨᱮᱱ ᱜᱟᱛᱮᱠᱚ ᱯᱷᱳᱱ ᱠᱟᱛᱮᱢ ᱵᱟᱲᱟᱭ ᱦᱚᱪᱚ ᱠᱚᱣᱟ